ᱤᱧ ᱫᱚ ᱤᱧᱟᱹᱜ ᱰᱟᱴᱟ ᱪᱮᱨᱦᱟ ᱞᱮᱠᱟᱧ ᱡᱚᱜᱟᱣ ᱡᱚᱛᱚᱱᱟ ᱵᱟᱹᱧ ᱦᱮᱲᱟ ᱦᱤᱲᱤᱧᱟ ᱟᱹᱛᱷᱟᱹᱲᱤ ᱟᱹᱲᱤ ᱰᱷᱟᱹᱲᱤ ᱵᱟᱹᱧ ᱵᱮᱣᱦᱟᱨᱟ ᱵᱟᱹᱧ ᱡᱚᱜᱟᱣ ᱡᱚᱛᱚᱱᱟ ᱪᱮᱨᱦᱟ ᱞᱮᱠᱟᱧ ᱫᱚᱦᱚᱭᱟ ᱟᱨ ᱚᱱᱠᱟ ᱠᱟᱛᱮ ᱤᱧᱟᱹᱜ ᱰᱟᱴᱟ ᱫᱚ ᱢᱤᱫᱴᱟᱝ ᱜᱮ ᱫᱚᱦᱚᱭᱟ ᱢᱤᱫᱴᱟᱝ ᱫᱚᱦᱚ ᱞᱮᱠᱷᱟᱱ ᱡᱚᱛᱚ ᱡᱤᱱᱤᱥ ᱨᱮ ᱱᱟᱯᱟᱭᱚᱜᱼᱟ ᱩᱭᱦᱟᱹᱨ ᱢᱤᱫᱴᱤᱡ ᱨᱮᱜᱮ ᱛᱟᱦᱮᱱᱟ ᱵᱟᱝ ᱦᱟᱸᱰᱮ ᱱᱟᱰᱮᱜᱼᱟ ᱟᱨ ᱦᱟᱱᱟ ᱱᱟᱣᱟ ᱞᱮᱠᱷᱟᱱ ᱫᱚ ᱩᱭᱦᱟᱹᱨ ᱦᱚᱸ ᱦᱟᱸᱰᱮ ᱱᱟᱰᱮᱜᱼᱟ ᱦᱤᱨᱤᱡ ᱯᱟᱹᱥᱤᱨᱚᱜᱼᱟ ᱩᱭᱦᱟᱹᱨ ᱵᱟᱝ ᱛᱟᱦᱮᱸ ᱴᱷᱤᱠᱚᱜᱼᱟ ᱚᱱᱟ ᱤᱫᱤ ᱠᱟᱛᱮ ᱜᱮ ᱤᱧ ᱫᱚ ᱢᱤᱫᱴᱟᱝ ᱜᱮ ᱰᱟᱴᱟ ᱫᱚ ᱫᱚᱦᱚ ᱨᱮᱱᱟᱜ ᱩᱭᱦᱟᱹᱨ ᱛᱤᱧ ᱢᱮᱱᱟᱜᱼᱟ ᱟᱨ ᱚᱱᱟ ᱞᱮᱠᱟ ᱤᱫᱤ ᱠᱟᱛᱮ ᱜᱮ ᱤᱧ ᱫᱚ ᱡᱚᱜᱟᱣ ᱡᱚᱛᱚᱱ ᱠᱟᱛᱮ ᱱᱟᱯᱟᱭ ᱜᱮᱧ ᱫᱚᱦᱚ ᱟᱠᱟᱫᱼᱟ ᱟᱨ ᱢᱤᱫᱴᱟᱝ ᱜᱮᱧ ᱫᱚᱦᱚᱭᱟ ᱢᱮᱱᱛᱮ ᱤᱧᱟᱹᱜ ᱢᱚᱱᱮ ᱨᱮᱦᱚᱸ ᱩᱭᱦᱟᱹᱨ ᱢᱮᱱᱟᱜᱼᱟ ᱱᱚᱣᱟ ᱠᱟᱛᱷᱟ ᱜᱮ ᱡᱚᱛᱚ ᱜᱮᱧ ᱵᱟᱲᱟᱭ ᱚᱪᱚ ᱠᱚᱣᱟ ᱡᱮᱢᱚᱱ ᱡᱚᱛᱚ ᱦᱚᱲ ᱜᱮ ᱢᱤᱫᱴᱟᱝ ᱰᱟᱴᱟ ᱫᱚᱦᱚ ᱠᱟᱛᱮ ᱢᱤᱫᱴᱤᱡ ᱜᱮ ᱵᱮᱵᱷᱟᱨ ᱞᱮᱠᱷᱟᱱ ᱪᱮᱨᱦᱟ ᱦᱟ ᱟᱨ ᱡᱚᱛᱚ ᱦᱚᱲ ᱜᱮ ᱤᱱᱟᱹ ᱠᱷᱟᱱ ᱫᱚ ᱨᱟᱣᱟᱞ ᱩᱭᱦᱟᱹᱨ ᱨᱮᱢ ᱛᱮᱦᱟᱱᱟ ᱩᱭᱦᱟᱹᱨ ᱡᱚᱝᱨᱮ ᱦᱟᱢᱟᱞ ᱵᱟᱝ ᱛᱟᱦᱮᱱᱟ ᱚᱱᱟ ᱤᱫᱤ ᱠᱟᱛᱮ ᱢᱤᱫᱴᱤᱡ ᱜᱮ ᱰᱟᱴᱟ ᱫᱚ ᱵᱮᱣᱦᱟᱨ ᱞᱟᱹᱠᱛᱤ ᱠᱟᱱᱟ